ᱦᱮᱞᱳ ᱤᱧ ᱚᱱᱤᱛᱟᱧ ᱢᱮᱱᱫᱟ ᱟᱢ ᱟᱢᱟᱜ ᱜᱟᱹᱰᱤ ᱩᱥᱟᱹᱨᱟ ᱟᱹᱜᱩᱭ ᱢᱮ ᱠᱟᱨᱚᱱ ᱟᱢᱟᱜ ᱜᱟᱹᱰᱤᱨᱮ ᱛᱤᱱᱟᱹᱜ ᱦᱚᱲ ᱠᱚ ᱥᱟᱦᱚᱵᱚᱜᱼᱟ ᱛᱚ ᱟᱢ ᱩᱥᱟᱹᱨᱟ ᱜᱟᱹᱰᱤ ᱟᱹᱜᱩᱭ ᱢᱮ ᱤᱧ ᱵᱷᱟᱲᱟ ᱯᱚᱭᱥᱟᱧ ᱮᱢᱟᱢ ᱠᱟᱱᱟ ᱞᱚᱜᱚᱱ ᱧᱚᱜ ᱜᱮ ᱟᱹᱜᱩᱭ ᱢᱮ ᱛᱚ ᱟᱞᱮ ᱫᱚ ᱟᱹᱰᱤ ᱥᱟᱺᱜᱤᱧ ᱞᱮ ᱪᱟᱞᱟᱜ ᱞᱟᱹᱜᱤᱫ ᱚᱱᱟᱛᱮ ᱟᱹᱰᱤ ᱩᱥᱟᱹᱨᱟ ᱧᱚᱜ ᱜᱮ ᱜᱟᱹᱰᱤ ᱫᱚ ᱟᱹᱜᱩᱭ ᱢᱮ ᱠᱟᱨᱚᱱ ᱥᱟᱺᱜᱤᱧ ᱧᱚᱜ ᱞᱮ ᱪᱟᱞᱟᱜᱼᱟ ᱚᱱᱟᱛᱮ ᱟᱹᱰᱤᱜᱮ ᱩᱥᱟᱹᱨᱟ ᱞᱮ ᱢᱮᱱᱫᱟ ᱜᱟᱹᱰᱤ ᱟᱹᱜᱩᱭ ᱢᱮ ᱟᱨ ᱚᱱᱟ ᱜᱮᱞᱮ ᱢᱮᱱᱫᱟ